ᱦᱮᱸ ᱦᱮᱞᱳ ᱤᱧ ᱥᱟᱨ ᱥᱟᱹᱜᱩᱱ ᱯᱚᱛᱨᱤᱠᱟ ᱠᱷᱚᱱ ᱢᱚᱦᱟᱫᱮᱵᱽ ᱦᱟᱸᱥᱫᱟᱜ ᱞᱟᱹᱭᱮᱜᱫᱟ ᱜᱚᱢᱠᱮ ᱟᱹᱞᱤᱧ ᱟᱵᱮᱱ ᱴᱷᱮᱱ ᱞᱤᱧ ᱵᱟᱲᱟᱭ ᱦᱚᱪᱚᱜ ᱠᱟᱱᱟ ᱡᱟᱦᱟᱸ ᱟᱵᱮᱱ ᱫᱚᱵᱮᱱ ᱮᱠᱥ ᱥᱟᱨᱵᱷᱤᱥᱮᱫ ᱛᱟᱦᱮᱱᱟᱥᱮ ᱛᱳ ᱚᱠᱟ ᱡᱟᱭᱜᱟ ᱨᱮᱵᱮᱱ ᱥᱟᱨᱵᱷᱤᱥᱮᱫ ᱛᱟᱦᱮᱱᱟ ᱟᱫᱚ ᱛᱤᱥ ᱠᱷᱚᱱᱟᱜ ᱚᱸᱰᱮ ᱫᱚᱵᱮᱱ ᱪᱟᱹᱠᱨᱤᱭᱮᱫᱟ ᱟᱪᱪᱷᱟ ᱪᱷᱟ ᱟᱵᱮᱱᱟᱜ ᱜᱷᱟᱨᱚᱸᱡᱽ ᱨᱮᱫᱚ ᱛᱤᱱ ᱦᱚᱲ ᱢᱮᱱᱟᱜ ᱯᱮᱭᱟ

ᱟᱪᱪᱷᱟ ᱱᱚᱣᱟ ᱢᱟᱲᱟᱝ ᱛᱮ ᱟᱨᱚ ᱡᱟᱦᱟᱸ ᱠᱚᱨᱮ ᱵᱮᱱ ᱥᱟᱨᱵᱷᱤᱥ ᱟᱠᱟᱜᱼᱟ

ᱮᱠᱷᱚᱱ ᱫᱚ ᱛᱟᱦᱚᱞᱮ ᱟᱵᱮᱱᱟᱜ ᱠᱷᱟᱸᱰᱟᱣ ᱡᱤᱵᱚᱱ ᱫᱚ ᱪᱮᱫ ᱞᱮᱠᱟ ᱪᱟᱞᱟᱜ ᱠᱟᱱ ᱛᱟᱵᱮᱱᱟ ᱛᱟᱦᱚᱞᱮ ᱟᱪᱪᱷᱟ ᱟᱵᱮᱱ ᱜᱚᱝᱠᱮ ᱡᱟᱦᱟᱸ ᱵᱮᱱ ᱞᱟᱹᱭᱠᱮᱜᱼᱟ ᱟᱵᱮᱱ ᱨᱮᱱ ᱫᱚ ᱵᱟᱨᱭᱟ ᱠᱚᱲᱟ ᱜᱤᱫᱽᱨᱟᱹ ᱢᱤᱫ ᱠᱩᱲᱤ ᱜᱤᱫᱽᱨᱟᱹ ᱛᱟᱵᱮᱱ ᱟᱫᱚ ᱠᱚᱲᱟ ᱜᱤᱫᱽᱨᱟᱹ ᱠᱤᱱ ᱫᱚ ᱵᱟᱱᱟᱨ ᱜᱮᱠᱤᱱ ᱡᱟᱦᱟᱸ ᱠᱚᱨᱮ ᱠᱤᱱ ᱠᱟᱹᱢᱤᱭᱮᱫᱟ ᱥᱮ ᱚᱲᱟᱜ ᱨᱮᱜᱮ ᱛᱟᱦᱚᱞᱮ ᱜᱚᱝᱠᱮ ᱟᱵᱮᱱ ᱨᱮᱱ ᱡᱟᱦᱟᱸᱭ ᱠᱩᱲᱤ ᱜᱤᱫᱽᱨᱟᱹ ᱦᱮᱱᱟᱭᱟ ᱩᱱᱤᱫᱚ ᱮᱠᱷᱚᱱ ᱫᱚ ᱡᱟᱦᱟᱸ ᱴᱷᱮᱡ ᱫᱚ ᱴᱷᱟᱸᱣ ᱫᱚ ᱵᱟᱝ ᱦᱩᱭ ᱟᱠᱟᱱᱟ ᱟᱫᱚ ᱩᱱᱤᱫᱚ ᱚᱲᱟᱜ ᱨᱮᱜᱮ ᱮᱠᱷᱚᱱ ᱢᱮᱱᱟᱭᱟ ᱟᱪᱪᱷᱟ ᱟᱵᱮᱱ ᱨᱮᱱ ᱩᱱᱠᱩ ᱡᱟᱦᱟᱸᱭ ᱜᱚᱲᱚᱢ ᱠᱚᱲᱟ ᱜᱚᱲᱚᱢ ᱠᱩᱲᱤ ᱛᱟᱠᱚ ᱢᱮᱱᱟᱜ ᱠᱚᱣᱟ ᱩᱱᱠᱩ ᱫᱚ ᱯᱟᱲᱦᱟᱜ ᱠᱟᱱᱟ ᱠᱚ ᱥᱮ ᱮᱠᱷᱚᱱ ᱠᱚ ᱦᱩᱰᱤᱧ ᱜᱮᱭᱟ ᱠᱚ ᱟᱪᱪᱷᱟ ᱪᱷᱟ ᱟᱹᱰᱤ ᱱᱟᱯᱟᱭ ᱜᱮ ᱟᱵᱮᱱ ᱥᱟᱣᱛᱮ ᱜᱟᱞᱢᱟᱨᱟᱣ ᱠᱟᱛᱮᱫ ᱟᱹᱰᱤ ᱨᱟᱹᱥᱠᱟᱹᱞᱤᱧ ᱵᱩᱡ ᱠᱮᱫᱟ ᱟᱹᱰᱤ ᱟᱹᱰᱤ ᱥᱟᱨᱦᱟᱣ ᱢᱟ ᱛᱚᱵᱮ ᱡᱚᱦᱟᱨ ᱜᱮ ᱛᱟᱦᱚᱞᱮ